ᱦᱮᱸ ᱦᱮᱞᱳ ᱦᱮᱸ ᱜᱚᱢᱠᱮ ᱡᱚᱦᱟᱨ ᱜᱮ ᱱᱚᱰᱮ ᱤᱭᱟᱹ ᱨᱟᱭᱨᱚᱢᱯᱩᱨ ᱥᱩᱨ ᱨᱮ ᱞᱟᱜᱟᱣ ᱠᱟᱱᱟ ᱛᱚ ᱟᱪᱪᱷᱟ ᱟᱹᱵᱤᱱ ᱜᱮ ᱦᱟᱸᱜ ᱵᱤᱨᱵᱚᱞ ᱵᱟᱹᱵᱩ ᱫᱚ ᱟᱹᱞᱤᱧ ᱞᱤᱧ ᱞᱟᱹᱭᱮᱫ ᱛᱟᱦᱮᱱ ᱚᱱᱮ ᱚᱱᱟ ᱪᱮᱫ ᱠᱚ ᱢᱮᱱᱟ ᱵᱟᱝᱨᱤ ᱯᱩᱥᱤ ᱥᱩᱨ ᱟᱹᱞᱤᱧ ᱞᱤᱧ ᱟᱸᱡᱚᱢ ᱧᱟᱢ ᱠᱮᱜᱼᱟ ᱱᱚᱰᱮ ᱡᱮ ᱠᱷᱚᱱ ᱡᱟᱦᱟᱸ ᱢᱤᱫᱴᱤᱡ ᱟᱯᱮ ᱥᱮᱫ ᱦᱮᱡ ᱞᱮᱱᱟ ᱟᱫᱚ ᱪᱮᱞᱮᱧᱞᱤᱧ ᱵᱟᱰᱟᱭ ᱧᱟᱢᱮᱜᱼᱟ ᱟᱹᱵᱤᱱ ᱴᱷᱮᱡ ᱢᱮᱨᱚᱢ ᱱᱚᱣᱟ ᱠᱤᱪᱷᱩ ᱠᱚ ᱢᱮᱱᱟᱜ ᱧᱚᱜ ᱠᱚᱣᱟ ᱟᱫᱚ ᱚᱱᱮ ᱡᱮ ᱦᱩᱱᱟᱹᱝ ᱞᱤᱧ ᱞᱟᱹᱭᱮᱫ ᱛᱟᱦᱮᱱ ᱡᱮ ᱵᱚᱸᱜᱟ ᱞᱮᱠᱟᱱ ᱠᱚ ᱵᱚᱫᱟ ᱠᱚ ᱢᱮᱱᱟᱜ ᱠᱚᱣᱟ ᱟᱪᱪᱷᱟ ᱪᱟᱹᱥᱤ ᱦᱩᱱᱟᱹᱝ ᱞᱤᱧ ᱧᱟᱢ ᱠᱟᱱᱟ ᱯᱩᱱᱤᱭᱟᱹ ᱜᱟᱱ ᱚᱱᱛᱮ ᱨᱮ ᱚᱠᱟ ᱥᱮᱫ ᱠᱚᱨᱮ ᱵᱮᱱ ᱰᱚᱜᱚᱨ ᱧᱚᱜ ᱟᱹᱞᱤᱧ ᱠᱷᱟᱱ ᱟᱹᱵᱤᱱ ᱴᱷᱮᱱ ᱛᱤᱱᱟᱹᱜ ᱢᱮᱱᱟᱜ ᱠᱚᱣᱟ ᱟᱪᱪᱷᱟ ᱟᱪᱪᱷᱟ ᱟᱪᱪᱷᱟ ᱟᱪᱪᱷᱟ ᱟᱫᱚ ᱟᱹᱞᱤᱧ ᱞᱤᱧ ᱢᱮᱱᱮᱫᱼᱟ ᱪᱮᱫ ᱪᱟᱨᱴᱤ ᱠᱷᱟᱹᱥᱤ ᱦᱩᱱᱟᱹᱝ ᱟᱨ ᱵᱚᱫᱟ ᱟᱨᱟᱜᱤᱡ ᱢᱤᱫᱴᱟᱝ ᱦᱮᱸᱫᱮᱭᱤᱡ ᱢᱤᱫᱴᱟᱱ ᱢᱟᱥᱮ ᱵᱚᱫᱟᱣᱟᱜ ᱫᱟᱢ ᱫᱚ ᱛᱤᱱᱟᱹᱜ ᱟᱪᱪᱷᱟ ᱟᱪᱪᱷᱟ ᱟᱫᱚ ᱦᱩᱱᱟᱹᱝ ᱚᱱᱠᱟ ᱵᱟᱨᱭᱟ ᱵᱚᱸᱜᱟ ᱞᱮᱠᱟᱱ ᱠᱤᱱ ᱩᱱᱠᱤᱱ ᱜᱟᱱᱚᱜᱼᱟ ᱛᱚ ᱡᱚᱛᱚᱣᱟᱜ ᱴᱷᱤᱠ ᱜᱮᱭᱟ ᱠᱤ ᱚᱻ ᱦᱚᱸ ᱟᱨ ᱩᱱᱠᱩ ᱠᱷᱟᱹᱥᱤ ᱛᱮ ᱵᱟᱨᱭᱟ ᱫᱚ ᱦᱟᱸᱜ ᱛᱤᱱᱟᱹᱜ ᱜᱟᱱ ᱫᱟᱢ ᱪᱟᱨᱴᱤ ᱨᱮ ᱟᱹᱞᱤᱧ ᱫᱚ ᱦᱟᱸᱜ ᱞᱤᱧ ᱫᱚᱨᱠᱟᱨᱚᱜ ᱠᱟᱱᱟ ᱤᱱᱟᱹ ᱯᱚᱱᱨᱚ ᱠᱷᱚᱱ ᱟᱴᱷᱨᱚ ᱠᱤᱞᱳ ᱵᱷᱤᱛᱨᱤ ᱞᱮᱠᱟᱱ ᱠᱚ ᱦᱩᱱᱟᱹᱝ ᱯᱩᱱᱤᱭᱟᱹ ᱠᱟᱹᱥᱤᱭᱟᱜ ᱫᱟᱢ ᱞᱟᱹᱭ ᱟᱹᱞᱤᱧ ᱵᱮᱱ ᱥᱮ ᱟᱫᱚ ᱩᱱ ᱚᱠᱛᱚ ᱵᱷᱤᱛᱤᱨ ᱨᱮᱠᱚ ᱦᱩᱭᱩᱜ ᱞᱮᱠᱟᱱ ᱯᱩᱱᱤᱭᱟᱹ ᱦᱩᱱᱟᱹᱝ ᱚᱱᱟ ᱜᱮᱞᱤᱧ ᱢᱮᱱᱮᱫ ᱦᱩᱱᱟᱹᱝ ᱯᱚᱧᱪᱟᱥ ᱠᱤᱞᱳ ᱜᱟᱱ ᱦᱩᱱᱟᱹᱝ ᱠᱚ ᱦᱩᱭᱩᱜᱼᱢᱟ ᱵᱟᱨᱭᱟ ᱛᱮ ᱯᱚᱧᱪᱟᱥ ᱟᱨ ᱵᱟᱨᱭᱟ ᱛᱮ ᱯᱚᱧᱪᱟᱥ ᱦᱳᱭ ᱛᱚ ᱩᱱᱟᱹᱜ ᱫᱚ ᱵᱟᱠᱚ ᱦᱩᱭᱩᱜ ᱛᱟᱹᱵᱤᱱᱟ

ᱦᱳᱭ ᱦᱳᱭ ᱟᱫᱚ ᱚᱱᱟ ᱠᱟᱹᱥᱤ ᱡᱩᱫᱤ ᱛᱟᱵᱚᱱ ᱦᱮᱸ ᱚᱱᱮ ᱡᱮ ᱪᱟᱞᱟᱣ ᱵᱟᱲᱟ ᱧᱚᱜ ᱠᱟᱱᱟ ᱚᱱᱟ ᱨᱮᱜᱮᱞᱤᱧ ᱵᱮᱯᱟᱨ ᱵᱟᱲᱟᱭᱟ ᱛᱚ ᱢᱮᱱᱠᱷᱟᱱ ᱚᱸᱰᱮ ᱟᱫᱚ ᱚᱸᱰᱮ ᱟᱯᱮ ᱫᱷᱟᱹᱵᱤᱡ ᱪᱟᱞᱟᱣ ᱞᱮᱱ ᱡᱚᱦᱚᱜ ᱜᱮ ᱦᱟᱸᱜ ᱞᱟᱹᱭᱮᱫ ᱛᱟᱦᱮᱸᱫ ᱟᱫᱚ ᱟᱹᱞᱤᱧ ᱞᱟᱹᱭᱮᱫᱼᱟ ᱦᱟᱯᱮ ᱥᱮᱯᱮ ᱩᱱᱠᱤᱱ ᱵᱟᱹᱵᱩ ᱛᱟᱹᱠᱤᱱᱤᱧ ᱯᱷᱳᱱ ᱧᱚᱜ ᱟᱹᱠᱤᱱᱟ ᱟᱫᱚ ᱨᱟᱭᱨᱚᱢᱯᱩᱨ ᱠᱷᱚᱱ ᱫᱚ ᱚᱠᱟ ᱥᱮᱫ ᱯᱮ ᱛᱟᱦᱮᱱᱟ ᱟᱯᱮ ᱟᱛᱳ ᱫᱚ ᱟᱪᱪᱷᱟ ᱟᱪᱪᱷᱟ ᱢᱮᱱᱠᱷᱟᱱ ᱦᱟᱸᱜ ᱱᱚᱣᱟ ᱱᱚᱢᱵᱚᱨ ᱫᱚ ᱦᱟᱸᱜ ᱟᱹᱞᱤᱧ ᱵᱟᱲᱟᱭ ᱠᱮᱜ ᱫᱚ ᱟᱨ ᱥᱮᱴᱮᱨ ᱞᱮᱱᱠᱷᱟᱱ ᱞᱤᱧ ᱦᱟᱜ ᱨᱟᱭᱨᱚᱢᱯᱩᱨ ᱞᱤᱧ ᱯᱷᱳᱱ ᱟᱹᱵᱤᱱᱟ ᱟᱫᱚ ᱚᱱᱠᱟ ᱵᱤᱱ ᱚᱲᱟᱜ ᱠᱚᱨᱮ ᱵᱤᱱ ᱛᱟᱦᱮᱸ ᱫᱷᱟᱨᱟᱜᱼᱟ ᱥᱮ ᱚᱠᱟ ᱥᱮᱫ ᱚᱱᱛᱮ ᱰᱤᱭᱩᱴᱤ ᱟᱫᱚ ᱦᱟᱸᱜ ᱞᱤᱧ ᱞᱟᱹᱭᱮᱫᱼᱟ ᱢᱳᱵᱟᱭᱤᱞ ᱠᱚᱫᱚ ᱥᱟᱨᱟ ᱜᱷᱟᱱᱮ ᱜᱮ ᱦᱟᱸᱜ ᱟᱵᱚᱣᱟᱜ ᱛᱤ ᱨᱮᱜᱮ ᱛᱟᱦᱮᱱ ᱠᱟᱱᱟ ᱦᱳᱭ ᱪᱮᱫᱟᱜ ᱡᱮ ᱡᱚᱠᱷᱚᱱ ᱞᱤᱧ ᱪᱟᱞᱟᱜᱼᱟ ᱵᱟᱠᱷᱟᱱ ᱫᱚ ᱢᱳᱵᱟᱭᱤᱞ ᱵᱟᱝ ᱛᱟᱦᱮᱱᱟ ᱟᱹᱞᱤᱧ ᱞᱤᱧ ᱦᱚᱭᱨᱟᱱᱚᱜᱼᱟ ᱟᱹᱵᱤᱱ ᱴᱷᱮᱱ ᱩᱫᱩᱜᱟ ᱟᱪᱪᱷᱟ ᱟᱪᱪᱷᱟ ᱚᱱᱠᱟ ᱫᱚ ᱦᱩᱱᱟᱹᱝ ᱟᱨᱞᱤᱧ ᱢᱮᱱᱮᱫ ᱛᱟᱦᱮᱱ ᱟᱹᱵᱤᱱ ᱨᱮᱱ ᱢᱮᱱᱟᱜ ᱠᱚᱣᱟ ᱟᱨ ᱚᱱᱠᱟ ᱮᱴᱟᱜ ᱦᱚᱲ ᱠᱚᱨᱮᱱ ᱚᱱᱠᱟ ᱢᱮᱱᱟᱜ ᱠᱚᱣᱟ ᱟᱪᱪᱷᱟ ᱟᱯᱮ ᱨᱮᱭᱟᱜ ᱫᱤᱥᱚᱢ ᱫᱚ ᱠᱟᱹᱴᱤᱡ ᱱᱟᱥᱮᱱᱟᱜ ᱚᱱᱟ ᱵᱩᱨᱩ ᱡᱟᱭᱜᱟ ᱫᱷᱟᱨᱮ ᱧᱚᱜ ᱜᱮᱭᱟ ᱠᱚ ᱨᱮᱭᱟᱜ ᱥᱩᱵᱤᱫᱷᱟ ᱠᱚ ᱟᱪᱪᱷᱟ ᱦᱳᱭ ᱟᱨ ᱵᱟᱝᱠᱷᱟᱱ ᱫᱚ ᱩᱱᱟᱹᱜ ᱢᱮᱨᱚᱢ ᱦᱚᱸ ᱫᱚᱦᱚ ᱠᱟᱹᱴᱤᱡ ᱞᱟᱵᱽ ᱵᱟᱭᱦᱩᱭᱩᱜᱼᱟ ᱪᱮᱫᱟᱜ ᱥᱮ ᱚᱱᱮ ᱯᱟᱞᱦᱟ ᱠᱚ ᱡᱚᱢᱟ ᱠᱟᱹᱴᱤᱡ ᱜᱷᱟᱥ ᱠᱚ ᱟᱹᱛᱤᱧᱟ ᱟᱹᱛᱤᱧ ᱧᱚᱜᱟ ᱟᱨ ᱚᱱᱟ ᱠᱚ ᱥᱩᱵᱤᱫᱷᱟ ᱤᱫᱤ ᱠᱟᱛᱮᱫ ᱦᱟᱸᱜ ᱛᱟᱦᱮᱸᱫ ᱟᱪᱪᱷᱟ ᱴᱷᱤᱠ ᱜᱮᱭᱟ ᱜᱚᱢᱠᱮ ᱟᱹᱞᱤᱧ ᱦᱟᱸᱜ ᱵᱟᱨᱥᱤᱧ ᱜᱟᱱ ᱯᱚᱨᱮ ᱦᱟᱸᱜ ᱞᱤᱧ ᱯᱷᱳᱱ ᱠᱟᱛᱮᱫ ᱞᱤᱧ ᱥᱮᱴᱮᱨᱚᱜ ᱠᱟᱱᱟ

ᱴᱷᱤᱠᱼᱟ ᱴᱷᱤᱠᱼᱟ ᱴᱷᱤᱠᱼᱟ ᱢᱟ ᱛᱚᱵᱮ ᱤᱱᱠᱟᱹ ᱫᱚ ᱡᱚᱦᱟᱨ ᱜᱮ ᱦᱮᱸ ᱦᱮᱸ ᱴᱷᱤᱠᱟ ᱢᱟ ᱥᱮ